ᱦᱚᱲᱢᱚ ᱫᱟᱲᱮ ᱫᱚ ᱪᱮᱫ ᱠᱟᱱᱟ ᱦᱚᱲᱢᱚ ᱫᱟᱲᱮ ᱫᱚ ᱟᱹᱰᱤ ᱢᱟᱨᱟᱝ ᱫᱟᱲᱮ ᱠᱟᱱᱟ ᱦᱚᱲᱢᱚ ᱫᱟᱲᱮ ᱫᱚ ᱪᱮᱫ ᱞᱮᱠᱟᱨᱮ ᱫᱟᱲᱮ ᱵᱟᱲᱦᱟᱜᱼᱟ ᱦᱚᱲᱢᱚ ᱫᱟᱲᱮ ᱫᱚ ᱪᱮᱫ ᱞᱮᱠᱟᱨᱮ ᱵᱮᱥ ᱦᱩᱭᱩᱜᱼᱟ ᱦᱚᱲᱢᱚ ᱫᱟᱲᱮ ᱫᱚ ᱪᱮᱫ ᱞᱮᱠᱟᱨᱮ ᱡᱚᱜᱟᱣ ᱡᱚᱛᱚᱱᱚᱜᱼᱟ ᱦᱚᱲᱢᱚ ᱫᱟᱲᱮ ᱫᱚ ᱛᱟᱦᱮᱸ ᱞᱮᱱᱠᱷᱟᱱ ᱮᱠ ᱵᱟᱢ ᱚᱞᱚᱜ ᱯᱟᱲᱦᱟᱣ ᱨᱮ ᱤᱫᱤᱭᱟᱭ ᱠᱩᱥᱤᱛᱮ ᱫᱟᱲᱮ ᱚᱱᱟ ᱨᱮᱦᱚᱢ ᱫᱟᱲᱮᱭᱟᱜᱼᱟ ᱠᱟᱢ ᱠᱟᱡ ᱡᱟᱦᱟᱱᱟᱜ ᱡᱚᱜᱟᱣ ᱡᱚᱛᱚᱱᱟᱢ ᱚᱱᱟ ᱨᱮᱦᱚᱸ ᱮᱠ ᱨᱮᱢ ᱱᱟᱞᱦᱟ ᱛᱩᱢᱟᱹᱞᱟ ᱚᱱᱟ ᱛᱮᱦᱚᱸ ᱫᱟᱲᱮ ᱦᱚᱲᱢᱚ ᱫᱟᱲᱮ ᱵᱮᱥ ᱛᱟᱦᱮᱸ ᱞᱮᱱᱠᱷᱟᱱ ᱱᱟᱞᱦᱟ ᱛᱩᱢᱟᱹᱞ ᱠᱟᱛᱮᱦᱚᱸᱢ ᱟᱹᱥᱩᱞᱚᱜᱼᱟ ᱵᱟᱡᱟᱨᱮᱢ ᱪᱟᱞᱟᱜᱼᱟ ᱵᱟᱡᱟᱨ ᱠᱚᱨᱮᱦᱚᱸᱢ ᱟᱹᱥᱩᱞᱚᱜᱼᱟ ᱦᱚᱲᱢᱚ ᱫᱟᱲᱮ ᱫᱚ ᱥᱮᱛᱟᱜ ᱨᱮᱢ ᱵᱮᱨᱮᱫ ᱮᱱᱠᱷᱟᱱ ᱵᱨᱟᱥᱚᱜ ᱢᱮ ᱦᱟᱛᱟᱨᱚᱜ ᱢᱮ ᱦᱩᱛᱩᱢᱚᱜ ᱢᱮ ᱚᱱᱟ ᱨᱮᱦᱚᱸ ᱡᱳᱜᱟᱣ ᱡᱚᱛᱚᱱ ᱢᱮᱱᱟᱜᱼᱟ ᱩᱢ ᱯᱷᱟᱨᱪᱟᱜ ᱟᱢ ᱚᱱᱟ ᱨᱮᱦᱚᱸ ᱡᱳᱜᱟᱣ ᱡᱚᱛᱚᱱ ᱢᱮᱱᱟᱜᱼᱟ ᱦᱚᱲᱢᱚ ᱫᱟᱲᱮ ᱦᱚᱲᱢᱚ ᱫᱟᱲᱮ ᱫᱚ ᱵᱮᱥ ᱵᱟᱢ ᱟᱹᱭᱠᱟᱹᱣᱟ ᱦᱚᱥᱯᱤᱴᱟᱞ ᱪᱟᱞᱟᱜ ᱢᱮ ᱚᱸᱰᱮ ᱠᱷᱚᱱᱟᱜ ᱜᱮ ᱫᱟᱲᱮ ᱢᱮᱱᱟᱜᱼᱟ ᱦᱚᱲᱢᱚ ᱫᱟᱲᱮ ᱛᱟᱦᱮᱸ ᱞᱮᱱᱠᱷᱟᱱ ᱵᱮᱥᱮᱢ ᱟᱹᱥᱩᱞᱚᱜᱼᱟ ᱦᱚᱲᱢᱚ ᱫᱟᱲᱮ ᱫᱚ ᱡᱚᱛᱚ ᱠᱷᱚᱱᱟᱜ ᱢᱟᱨᱟᱝ ᱫᱟᱲᱮ ᱠᱟᱱᱟ ᱟᱵᱚᱣᱟᱜ ᱡᱤᱣᱤ ᱫᱚ ᱚᱱᱟ ᱯᱷᱟᱨᱪᱟ ᱱᱟᱯᱟᱭ ᱫᱟᱲᱮ ᱛᱟᱦᱮᱸ ᱞᱮᱱᱠᱷᱟᱱ ᱜᱮ ᱵᱮᱥ ᱡᱤᱣᱤ ᱫᱚᱭ ᱵᱮᱱᱟᱣᱟ ᱟᱵᱚ ᱫᱚᱵᱚᱱ ᱟᱹᱥᱩᱞᱚᱜᱼᱟ ᱮᱵᱚᱝ ᱡᱚᱛᱚ ᱠᱚᱜᱮ ᱡᱩᱫᱤ ᱵᱮᱥ ᱵᱟᱢ ᱛᱟᱦᱱᱟ ᱪᱮᱫ ᱮᱢ ᱪᱤᱠᱟᱹᱭᱟ ᱦᱚᱲᱢᱚ ᱨᱮ ᱨᱳᱜ ᱟᱡᱟᱨ ᱵᱮᱢᱟᱨ ᱡᱩᱫᱤ ᱰᱷᱮᱨᱚᱜᱼᱟ ᱦᱚᱲᱢᱚ ᱫᱟᱲᱮ ᱫᱚ ᱵᱟᱭ ᱵᱮᱱᱟᱜᱼᱟ ᱚᱱᱟ ᱠᱚ ᱡᱩᱫᱤ ᱦᱚᱲᱢᱚ ᱫᱟᱲᱮᱢ ᱥᱟᱦᱟ ᱞᱮᱠᱷᱟᱱᱮᱢ ᱨᱳᱜᱽ ᱟᱡᱟᱨ ᱠᱚ ᱦᱚᱲᱢᱚᱨᱮ ᱫᱟᱲᱮ ᱫᱚᱲᱦᱚ ᱵᱮᱱᱟᱜᱼᱟ ᱚᱱᱟ ᱛᱮᱜᱮᱢ ᱟᱹᱥᱩᱞᱚᱜᱼᱟ ᱚᱱᱟᱜᱮ ᱟᱵᱚᱣᱟᱜ ᱢᱟᱨᱟᱝ ᱡᱚᱛᱚ ᱠᱷᱚᱱ ᱫᱟᱲᱮ ᱫᱚ